ᱱᱚᱣᱟ ᱥᱤᱨᱤᱡᱽ ᱨᱮᱱᱟᱜ ᱵᱚᱱᱚᱫᱚᱞ ᱫᱚ ᱪᱟᱞᱟᱣ ᱟᱠᱟᱜ ᱢᱮᱱᱟᱜ ᱜᱮᱭᱟ ᱚᱱᱟ ᱥᱟᱶᱛᱮ ᱚᱱᱟ ᱫᱥᱚᱢ ᱛᱟᱞᱟᱨᱮ ᱟᱵᱚ ᱥᱟᱶᱛᱟ ᱨᱮᱱᱟᱜ ᱵᱚᱱᱚᱫᱚᱞ ᱦᱚᱸ ᱢᱮᱱᱟᱜ ᱜᱮᱭᱟ ᱦᱚᱲᱟᱜ ᱟᱹᱨᱤᱪᱟᱹᱞᱤ ᱦᱚᱲᱟᱜ ᱦᱚᱨᱚᱜ ᱵᱟᱸᱫᱮ ᱦᱚᱲᱟᱜ ᱡᱚᱢᱼᱧᱩ ᱦᱚᱲᱟᱜ ᱥᱟᱱᱟᱢ ᱞᱮᱠᱟᱱᱟᱜ ᱫᱤᱥᱚᱢ ᱥᱟᱶᱛᱮ ᱵᱚᱫᱚᱞ ᱢᱮᱱᱟᱜ ᱜᱮᱭᱟ ᱦᱮᱡ ᱤᱫᱤᱜ ᱠᱟᱱ ᱜᱮᱭᱟ ᱚᱱᱠᱟ ᱞᱮᱠᱟᱛᱮ ᱥᱟᱶᱛᱟ ᱨᱮᱦᱚᱸ ᱡᱟᱦᱟᱸ ᱛᱤᱨᱞᱟᱹ ᱦᱚᱯᱚᱱ ᱠᱚ ᱢᱮᱱᱟᱜ ᱠᱚᱣᱟ ᱟᱵᱚ ᱥᱟᱶᱛᱟ ᱨᱮᱦᱚᱸ ᱵᱟᱹᱭ ᱵᱟᱹᱭ ᱛᱮ ᱵᱚᱫᱚᱞ ᱦᱮᱡ ᱟᱠᱟᱱᱟ ᱱᱤᱛᱚᱜ ᱟᱵᱚ ᱥᱟᱶᱛᱟ ᱨᱮᱱ ᱛᱤᱨᱞᱟᱹ ᱦᱚᱯᱚᱱ ᱠᱚ ᱚᱞᱚᱜ ᱯᱟᱲᱦᱟᱣ ᱯᱚᱲᱦᱚᱱ ᱨᱮ ᱟᱹᱰᱤ ᱠᱚ ᱢᱟᱲᱟᱝ ᱟᱠᱟᱱᱟ ᱱᱤᱛᱚᱜ ᱟᱵᱚ ᱨᱮᱱ ᱛᱤᱨᱞᱟᱹ ᱦᱚᱯᱚᱱ ᱠᱚ ᱮᱴᱟᱜ ᱫᱤᱥᱚᱢ ᱨᱮᱦᱚᱸ ᱚᱞᱚᱜ ᱯᱟᱲᱦᱟᱜ ᱞᱟᱹᱜᱤᱫ ᱠᱚ ᱪᱟᱞᱟᱜ ᱠᱟᱱ ᱜᱮᱭᱟ ᱟᱨ ᱵᱮᱥ ᱥᱮ ᱵᱷᱟᱹᱜᱤ ᱥᱮᱪᱮᱫ ᱠᱟᱛᱮᱫ ᱱᱚᱣᱟ ᱫᱤᱥᱚᱢ ᱛᱟᱞᱟᱨᱮ ᱨᱟᱡᱽ ᱟᱹᱨᱤ ᱠᱟᱹᱢᱤ ᱥᱟᱶᱛᱮ ᱱᱚᱠᱨᱤ ᱪᱟᱹᱠᱨᱤ ᱨᱮᱦᱚᱸ ᱢᱮᱱᱟᱜ ᱟᱠᱟᱫ ᱠᱚᱣᱟ ᱡᱮᱢᱚᱱ ᱱᱤᱛᱚᱜ ᱟᱵᱚ ᱱᱚᱣᱟ ᱥᱤᱧ ᱚᱛ ᱫᱤᱥᱚᱢ ᱵᱷᱟᱨᱚᱛ ᱨᱤᱱᱤᱡ ᱨᱟᱥᱴᱨᱚᱯᱚᱛᱤ ᱫᱨᱳᱯᱚᱫᱤ ᱢᱩᱨᱢᱩ ᱢᱮᱱᱟᱭᱟ ᱱᱩᱭ ᱦᱚᱸ ᱥᱟᱶᱛᱟ ᱛᱟᱞᱟ ᱨᱤᱱᱤᱡ ᱦᱚᱯᱚᱱ ᱜᱮ ᱱᱚᱜᱼᱚᱭ ᱚᱞ ᱯᱟᱲᱦᱟᱣ ᱠᱟᱛᱮᱫ ᱢᱟᱨᱟᱝ ᱫᱷᱟᱯ ᱨᱮ ᱪᱟᱞᱟᱣ ᱠᱟᱱᱟᱭ ᱢᱮᱱᱫᱚ ᱱᱩᱠᱩᱣᱟᱜ ᱡᱟᱜᱮᱸ ᱫᱟᱨᱟᱢ ᱫᱚ ᱟᱵᱚᱣᱟᱜ ᱜᱷᱟᱨᱚᱸᱡᱽ ᱜᱮ ᱟᱵᱳ ᱨᱮᱱ ᱟᱭᱳᱼᱵᱟᱵᱟ ᱜᱮ ᱟᱭᱳᱼᱵᱟᱵᱟ ᱱᱟᱯᱟᱭ ᱠᱚ ᱛᱟᱦᱮᱱ ᱠᱷᱟᱱ ᱩᱱᱠᱩ ᱦᱚᱨ ᱰᱟᱦᱟᱨ ᱱᱟᱯᱟᱭ ᱠᱚ ᱮᱢ ᱫᱟᱲᱮᱭᱟᱜ ᱢᱟᱠᱚ ᱩᱱᱠᱩ ᱫᱤᱥᱟᱹ ᱠᱚ ᱮᱢ ᱫᱟᱲᱮᱭᱟᱠᱚ ᱠᱷᱟᱱ ᱛᱤᱨᱞᱟᱹ ᱦᱚᱯᱚᱱᱟᱜ ᱫᱚ ᱪᱮᱫ ᱦᱚᱸ ᱵᱟᱫᱷᱟ ᱵᱟᱝᱜᱮ ᱱᱚᱣᱟ ᱥᱟᱶᱛᱟ ᱛᱟᱞᱟᱨᱮ ᱛᱤᱨᱞᱟᱹ ᱦᱚᱯᱚᱱ ᱫᱚ ᱢᱟᱱᱮ ᱥᱚᱢᱟᱱ ᱜᱮ ᱢᱮᱱᱟᱜ ᱠᱚᱣᱟ ᱟᱨᱚ ᱵᱤᱪᱠᱚᱢ ᱛᱤᱨᱞᱟᱹ ᱦᱚᱯᱚᱱ ᱫᱚ ᱟᱹᱰᱤ ᱢᱟᱹᱱ ᱥᱟᱶᱛᱮ ᱥᱚᱱᱢᱟᱱ ᱱᱚᱣᱟ ᱥᱟᱶᱛᱟ ᱨᱮᱠᱚ ᱧᱟᱢᱮᱜᱼᱟ ᱦᱟᱯᱲᱟᱢ ᱠᱚᱣᱟᱜ ᱦᱚᱨ ᱞᱮᱠᱟᱛᱮ ᱧᱮᱞᱚᱜ ᱠᱟᱱᱟ ᱩᱱᱠᱩ ᱜᱮ ᱟᱵᱚ ᱨᱮᱱ ᱢᱟᱨᱥᱟᱞ ᱠᱚ ᱠᱟᱱᱟ ᱠᱚ ᱩᱱᱠᱩ ᱵᱮᱜᱚᱨ ᱫᱚ ᱱᱚᱣᱟ ᱥᱟᱶᱛᱟ ᱱᱚᱣᱟ ᱥᱟᱱᱛᱟᱲ ᱥᱚᱢᱟᱡᱽ ᱥᱟᱶᱛᱟ ᱵᱟᱝ ᱢᱟᱨᱥᱟᱞ ᱠᱚᱜᱼᱟ